ᱦᱮᱞᱳ ᱡᱚᱢᱟᱴᱳ ᱠᱳᱢᱯᱟᱱᱤ ᱟᱹᱵᱤᱱ ᱡᱟᱦᱟᱸ ᱰᱮᱞᱤᱵᱷᱟᱨᱤ ᱵᱚᱭ ᱤᱭᱟᱹ ᱡᱟᱦᱟᱸ ᱡᱚᱢᱟᱜᱼᱮ ᱟᱹᱜᱩ ᱟᱠᱟᱫᱟ ᱟᱹᱰᱤ ᱵᱟᱹᱲᱤᱡ ᱵᱮᱵᱚᱦᱟᱨ ᱛᱟᱭ ᱮᱠᱮ ᱛᱚ ᱫᱮᱨᱤ ᱠᱟᱛᱮᱫᱼᱮ ᱦᱮᱡ ᱟᱠᱟᱱᱟ ᱟᱨ ᱦᱮᱡ ᱠᱟᱛᱮᱫ ᱜᱮ ᱟᱹᱰᱤ ᱟᱹᱲᱤᱥ ᱨᱳᱦᱮᱫ ᱟᱛᱮᱜ ᱮ ᱟᱫᱚ ᱱᱤᱭᱟᱹ ᱫᱚ ᱴᱷᱤᱠ ᱫᱚ ᱵᱟᱭ ᱠᱟᱱᱟ ᱟᱨ ᱡᱤᱱᱤᱥ ᱦᱚᱸ ᱩᱱᱟᱹᱜ ᱵᱟᱝ ᱵᱷᱟᱜᱮᱭᱟ ᱟᱫᱚ ᱱᱤᱭᱟᱹ ᱠᱷᱟᱹᱛᱤᱨ ᱛᱮᱜᱮ ᱠᱳᱢᱯᱟᱱᱤ ᱴᱷᱮᱱ ᱢᱤᱫᱴᱟᱱ ᱞᱟᱹᱭ ᱦᱩᱭᱩᱜ ᱠᱟᱱᱟ ᱡᱟᱦᱟᱸᱭ ᱰᱮᱞᱤᱵᱷᱟᱨᱤ ᱵᱚᱭ ᱠᱚ ᱡᱤᱱᱤᱥ ᱠᱚ ᱟᱹᱜᱩ ᱦᱚᱴᱚ ᱠᱟᱜ ᱠᱟᱱᱟ ᱩᱱᱠᱩᱫᱚ ᱡᱮᱱᱚ ᱵᱮᱥ ᱠᱟᱭᱛᱮ ᱦᱚᱲ ᱥᱟᱞᱟᱜ ᱠᱚ ᱵᱮᱵᱚᱦᱟᱨ ᱠᱚ ᱫᱚᱦᱚᱭ ᱢᱟ ᱵᱟᱝᱠᱷᱟᱱ ᱫᱚ ᱠᱳᱢᱯᱟᱱᱤ ᱵᱮᱥᱤ ᱫᱤᱱ ᱵᱟᱭ ᱵᱮᱵᱥᱟ ᱫᱟᱲᱮᱭᱟᱜᱼᱟ